ᱟᱵᱚᱣᱟᱜ ᱡᱟᱦᱟᱸ ᱯᱟᱹᱦᱤᱞ ᱨᱮᱱᱟᱜ ᱢᱟᱨᱮ ᱪᱤᱛᱟᱹᱨ ᱟᱨ ᱱᱟᱣᱟ ᱪᱤᱛᱟᱹᱨ ᱥᱟᱢᱟᱝ ᱥᱟᱢᱟᱝ ᱫᱚᱦᱚ ᱠᱟᱛᱮᱜ ᱡᱩᱫᱤ ᱵᱚᱱ ᱧᱮᱞᱟ ᱟᱹᱰᱤᱜᱟᱱ ᱠᱳᱣᱟᱞᱤᱴᱤ ᱰᱤᱯᱷᱟᱨᱮᱱᱥ ᱵᱚᱱ ᱧᱮᱧᱟᱢᱟ ᱪᱮᱫᱟᱜ ᱥᱮ ᱱᱮᱛᱟᱨᱟᱜ ᱪᱤᱛᱟᱹᱨ ᱫᱚ ᱦᱩᱭᱩᱜ ᱠᱟᱱᱟ ᱯᱟᱹᱦᱤᱞᱟᱜ ᱪᱤᱛᱟᱹᱨ ᱠᱷᱚᱱ ᱫᱚ ᱟᱹᱰᱤᱴᱟᱜ ᱜᱮ ᱯᱩᱥᱴᱟᱹᱣ ᱠᱟᱱᱟ ᱟᱨ ᱞᱟᱦᱟ ᱛᱮᱱᱟᱜ ᱪᱤᱛᱟᱹᱨ ᱠᱚᱫᱚ ᱟᱹᱰᱤ ᱡᱷᱟᱯᱥᱟ ᱴᱟᱭᱤᱯ ᱜᱮᱵᱚᱱ ᱧᱮᱧᱟᱢᱟ ᱪᱮᱫᱟᱜ ᱥᱮ ᱩᱱᱥᱚᱢᱚᱭ ᱫᱚ ᱠᱮᱢᱮᱨᱟ ᱠᱳᱣᱟᱞᱤᱴᱤ ᱠᱚ ᱟᱹᱰᱤ ᱠᱚᱢ ᱛᱟᱦᱮᱸ ᱠᱟᱱᱟ ᱟᱨ ᱱᱮᱛᱟᱨᱟᱜ ᱰᱤᱡᱤᱴᱮᱞ ᱡᱩᱜᱽ ᱨᱮᱫᱚ ᱠᱳᱣᱟᱞᱤᱴᱤ ᱠᱚ ᱵᱚᱦᱩᱫ ᱵᱟᱹᱲᱛᱤ ᱟᱠᱟᱱᱟ ᱛᱟᱨᱯᱚᱨᱮ ᱯᱟᱹᱦᱤᱞᱟᱜ ᱪᱤᱛᱟᱹᱨ ᱠᱚ ᱧᱮᱞ ᱠᱟᱛᱮᱜ ᱤᱧᱟᱹᱜ ᱡᱟ ᱢᱚᱱᱮ ᱦᱩᱭᱩᱜᱼᱟ ᱯᱟᱹᱦᱤᱞ ᱜᱤᱫᱽᱨᱟᱹ ᱠᱚᱨᱮᱱᱟᱜ ᱪᱤᱛᱟᱹᱨ ᱠᱚᱫᱚ ᱫᱚᱦᱚ ᱠᱟᱜ ᱫᱚᱨᱠᱟᱨ ᱠᱟᱱᱟ ᱪᱮᱫᱟᱜ ᱥᱮ ᱯᱚᱨᱚᱵᱚᱨᱛᱤ ᱠᱟᱞᱨᱮ ᱱᱤᱡᱮ ᱧᱮᱞᱛᱮ ᱵᱷᱟᱹᱜᱤ ᱜᱮ ᱵᱩᱡᱷᱟᱹᱜᱼᱟ ᱡᱮ ᱤᱧ ᱱᱚᱝᱠᱟᱧ ᱛᱟᱦᱮᱸ ᱠᱟᱱᱟ ᱢᱮᱱᱛᱮ